ᱜᱩᱴᱷᱤᱨ ᱦᱟᱹᱥᱩ ᱨᱮᱱᱟᱜ ᱤᱭᱟᱹ ᱫᱚ ᱨᱟᱱ ᱫᱚ ᱛᱩᱲᱤ ᱥᱩᱱᱩᱢ ᱤᱧ ᱞᱚᱞᱚᱭᱟ ᱛᱩᱲᱤ ᱥᱩᱱᱩᱢ ᱞᱚᱞᱚ ᱠᱟᱛᱮ ᱨᱟᱹᱥᱩᱱ ᱤᱧ ᱠᱚᱴᱮᱡᱟ ᱨᱟᱹᱥᱩᱱ ᱠᱚᱴᱮᱡ ᱠᱟᱛᱮ ᱚᱱᱟ ᱨᱮᱧ ᱪᱟᱹᱰᱩᱭᱟ ᱚᱱᱟ ᱨᱮ ᱪᱟᱹᱰᱩ ᱠᱟᱛᱮ ᱞᱚᱞᱚ ᱠᱤᱫᱟᱹᱧ ᱟᱫᱚ ᱟᱹᱲᱜᱩ ᱠᱟᱛᱮ ᱯᱟᱸᱪ ᱢᱤᱱᱤᱴ ᱫᱚᱥ ᱢᱤᱱᱤᱴ ᱜᱟᱱᱤᱧ ᱫᱚᱦᱚ ᱠᱟᱜᱼᱟ ᱚᱱᱟ ᱫᱚᱦᱚ ᱠᱟᱛᱮ ᱨᱟᱲᱮᱡ ᱮᱱᱟ ᱟᱫᱚ ᱟᱥᱛᱮ ᱟᱥᱛᱮ ᱚᱱᱟᱧ ᱢᱟᱹᱞᱤᱥᱟ ᱢᱟᱹᱞᱤᱥ ᱠᱟᱛᱮ ᱠᱤᱪᱷᱩ ᱦᱟᱹᱥᱩ ᱚᱱᱮ ᱠᱚᱢᱚᱜᱼᱟ